ᱦᱟᱹᱠᱩ ᱥᱟᱵ ᱤᱧ ᱠᱤᱪᱷᱩ ᱠᱟᱭᱫᱩᱥᱤᱧ ᱵᱮᱣᱦᱟᱨᱟ ᱦᱟᱹᱠᱩ ᱥᱟᱵ ᱞᱟᱦᱟᱨᱮ ᱤᱧ ᱢᱚᱥᱟᱨᱤ ᱵᱟᱞᱛᱤ ᱚᱱᱟᱠᱚᱹᱧ ᱛᱮᱭᱟᱨ ᱤᱫᱤ ᱡᱚᱝᱼᱟ ᱟᱨ ᱫᱤᱱᱟᱹᱢ ᱦᱤᱞᱳᱜ ᱟᱨ ᱥᱟᱹᱢᱩᱫ ᱱᱟᱹᱭ ᱨᱮᱫᱚ ᱵᱟᱹᱧ ᱛᱟᱦᱮᱱ ᱜᱮᱭᱟ